ᱟᱱᱛᱚᱨᱡᱟᱛᱤᱠ ᱢᱟᱱᱚᱵ ᱢᱚᱦᱟᱠᱟᱥ ᱯᱷᱞᱟᱭᱤᱴ ᱫᱤᱵᱚᱥ ᱫᱩ ᱦᱟᱡᱟᱨ ᱵᱟᱭᱤᱥ ᱫᱤᱱ ᱟᱱᱟᱜ ᱨᱮ ᱱᱚᱰᱮ ᱨᱟᱠᱮᱥ ᱥᱚᱨᱢᱟ ᱟᱨ ᱥᱩᱱᱤᱛᱟ ᱩᱭᱞᱤᱭᱟᱢᱥ ᱠᱚᱞᱯᱚᱱᱟ ᱪᱟᱣᱞᱟ ᱱᱩᱠᱩ ᱯᱮᱱᱮᱦᱚᱲ ᱪᱟᱸᱫᱳ ᱴᱷᱮᱱ ᱠᱚ ᱪᱟᱞᱟᱣ ᱞᱮᱱᱟ ᱩᱱᱠᱩ ᱫᱚ ᱵᱷᱟᱨᱚᱛ ᱠᱚ ᱜᱚᱨᱚᱵᱽ ᱦᱚᱪᱚ ᱞᱮᱫᱟ ᱱᱚᱣᱟ ᱠᱷᱟᱹᱛᱤᱨ ᱠᱚᱞᱯᱚᱱᱟ ᱪᱟᱣᱞᱟᱜᱮ ᱯᱚᱭᱞᱚ ᱪᱟᱸᱫᱳ ᱴᱷᱮᱱ ᱪᱟᱞᱟᱣ ᱟᱱ ᱛᱤᱨᱞᱟᱹ ᱦᱚᱯᱚᱱ ᱦᱚᱯᱚᱱ ᱠᱟᱱᱟᱭ ᱨᱟᱠᱮᱥ ᱥᱚᱨᱢᱟ ᱫᱚ ᱮᱭᱟᱭ ᱢᱟᱦᱟ ᱠᱷᱚᱱ ᱦᱚᱸ ᱵᱮᱥᱤ ᱫᱤᱱ ᱪᱟᱸᱫᱳ ᱴᱷᱮᱱ ᱮ ᱛᱟᱦᱮᱸ ᱠᱟᱱᱟ ᱥᱩᱱᱤᱛᱟ ᱩᱭᱞᱤᱭᱟᱢᱥ ᱫᱚ ᱱᱩᱭ ᱫᱚ ᱫᱚᱥᱟᱨ ᱪᱟᱸᱫᱳ ᱴᱷᱮᱱ ᱪᱟᱞᱟᱣᱟᱱ ᱛᱤᱨᱞᱟᱹ ᱦᱚᱯᱚᱱ ᱠᱟᱱᱟᱭ